ᱦᱮᱞᱳ ᱦᱮᱸ ᱞᱟᱹᱭ ᱢᱮ ᱟᱞᱮ ᱫᱚ ᱫᱟᱸᱥᱟᱭ ᱫᱚ ᱵᱟᱨ ᱦᱚᱨᱟ ᱛᱮᱞᱮ ᱮᱱᱮᱡ ᱟᱛᱚ ᱟᱞᱮ ᱥᱮᱫ ᱫᱚ ᱚᱱᱠᱟ ᱞᱮ ᱯᱟᱞᱟᱣᱟ ᱵᱟᱨ ᱦᱚᱨᱟ ᱛᱮᱜᱮ ᱚᱱᱟ ᱫᱚ ᱥᱟᱯᱟᱵ ᱫᱚ ᱦᱩᱭᱩᱜ ᱠᱟᱱᱟ ᱟᱢ ᱫᱚ ᱡᱮᱢᱚᱱ ᱠᱚᱨᱛᱟᱞ ᱦᱮᱸ ᱠᱚᱨᱛᱟᱞ ᱰᱷᱩᱞᱠᱤ ᱰᱷᱩᱞᱠᱤ ᱢᱟᱱᱮ ᱨᱩᱨᱩᱣᱟᱜ ᱚᱱᱟ ᱠᱚ ᱛᱟᱨᱯᱚᱨᱮ ᱚᱱᱟ ᱢᱟᱨᱟᱜ ᱯᱤᱧᱪᱟᱹᱨ ᱡᱟᱦᱟᱸᱴᱟᱜ ᱠᱚ ᱢᱮᱛᱟᱜ ᱠᱟᱱ ᱚᱱᱟ ᱢᱟᱨᱟᱜ ᱯᱤᱧᱪᱟᱹᱨ ᱫᱚ ᱛᱤ ᱨᱮ ᱥᱟᱵ ᱠᱟᱛᱮᱜ ᱠᱚ ᱜᱷᱟᱨᱭᱟᱹᱭᱟ ᱚᱱᱟ ᱠᱟᱱᱟ ᱡᱚᱦᱟᱨ ᱫᱟᱸᱥᱟᱭ ᱵᱷᱩᱣᱟᱹᱝ ᱫᱟᱸᱥᱟᱭ ᱫᱚ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱚᱱᱟ ᱨᱮᱫᱚ ᱥᱟᱯᱟᱵ ᱟᱜ ᱫᱚ ᱚᱱᱟ ᱠᱚ ᱛᱟᱦᱮᱱᱟ ᱢᱟᱨᱟᱜ ᱯᱤᱧᱪᱟᱹᱨ ᱫᱚ ᱵᱚᱦᱚᱜ ᱨᱮᱠᱚ ᱫᱟᱹᱲᱦᱤ ᱠᱟᱜᱼᱟ ᱟᱨ ᱚᱱᱮ ᱡᱟᱦᱟᱸ ᱠᱚ ᱢᱮᱛᱟᱜ ᱠᱟᱱ ᱵᱷᱩᱣᱟᱹᱝ ᱦᱮᱸ ᱵᱷᱩᱣᱟᱹᱝ ᱡᱟᱦᱟᱸᱴᱟᱜ ᱚᱱᱟ ᱫᱚ ᱵᱷᱩᱣᱟᱹᱝ ᱫᱚ ᱚᱱᱟ ᱫᱚᱠᱚ ᱜᱩᱰᱱᱟᱹ ᱠᱚ ᱢᱮᱛᱟᱜ ᱠᱟᱱᱟ ᱵᱷᱩᱣᱟᱹᱝ ᱫᱚ ᱡᱟᱦᱟᱸᱴᱟᱜ ᱠᱚ ᱢᱮᱛᱟᱜ ᱠᱟᱱᱟ ᱜᱩᱰᱱᱟᱹ ᱠᱚ ᱢᱮᱛᱟᱜ ᱠᱟᱱᱟ ᱟᱨ ᱫᱟᱸᱥᱟᱭ ᱫᱚ ᱢᱟᱱᱮ ᱢᱟᱨᱟᱜ ᱯᱤᱧᱪᱟᱹᱨ ᱫᱚ ᱵᱚᱦᱚᱜ ᱨᱮᱠᱚ ᱞᱟᱜᱟᱣᱟ ᱚᱱᱮ ᱚᱱᱠᱟ ᱚᱱᱟ ᱫᱚ ᱵᱷᱩᱣᱟᱹᱝ ᱫᱟᱸᱥᱟᱭ ᱚᱱᱟ ᱫᱚ ᱟᱫᱚ ᱱᱚᱛᱮ ᱫᱚ ᱟᱞᱮ ᱫᱚ ᱚᱱᱠᱟ ᱜᱮᱞᱮ ᱟᱹᱜᱩᱭᱟ ᱟᱨᱠᱤ ᱚᱱᱠᱟ ᱵᱟᱨ ᱦᱚᱨᱟ ᱛᱮᱜᱮ ᱟᱨᱠᱤ ᱵᱷᱩᱣᱟᱹᱝ ᱫᱟᱸᱥᱟᱭ ᱡᱟᱦᱟᱸᱴᱟᱜ ᱠᱚ ᱢᱮᱛᱟᱜ ᱠᱟᱱ ᱚᱱᱠᱟ ᱛᱮᱞᱮ ᱮᱱᱮᱡᱼᱟ ᱟᱞᱮ ᱫᱚ ᱦᱮᱸ ᱦᱮᱸ ᱚ ᱚᱱᱮ ᱪᱮᱫ ᱤᱧ ᱢᱮᱱᱟ ᱵᱟ ᱵᱟᱢ ᱵᱩᱡᱷᱟᱹᱣ ᱞᱮᱠᱷᱟᱱ ᱞᱟᱹᱭᱟᱢ ᱛᱷᱚᱲᱟ ᱦᱮᱸ ᱤᱧ ᱦᱚᱧ ᱞᱟᱹᱭ ᱥᱟᱰᱮᱣᱟᱢᱟ ᱦᱮᱸ ᱟᱞᱮ ᱫᱚ ᱚᱱᱮ ᱵᱟᱨ ᱦᱚᱨᱟ ᱜᱤᱧ ᱞᱟᱹᱭᱟᱜ ᱢᱮᱭᱟ ᱦᱮᱸ ᱟᱞᱮ ᱫᱚ ᱵᱟᱨ ᱦᱚᱨᱟ ᱛᱮᱜᱮ ᱚᱱᱠᱟ ᱛᱮᱜᱮ ᱞᱮ ᱮᱱᱮᱡᱼᱟ ᱪᱮᱫᱟᱜ ᱥᱮ ᱥᱮᱫᱟᱭ ᱠᱷᱚᱱ ᱚᱱᱠᱟᱜᱮ ᱵᱟᱵᱟ ᱦᱟᱲᱟᱢ ᱛᱟᱠᱚ ᱠᱚ ᱯᱟᱸᱡᱟ ᱟᱹᱜᱩᱣ ᱠᱟᱫᱟ ᱛᱚ ᱩᱱᱠᱩᱣᱟᱜ ᱩᱱᱠᱩᱣᱟᱜ ᱟᱲᱟᱜ ᱜᱤᱰᱤ ᱠᱟᱜ ᱠᱷᱟᱱ ᱛᱚ ᱵᱟᱝ ᱦᱩᱭᱩᱜᱼᱟ ᱦᱮᱸ ᱦᱮᱸ ᱦᱮᱸ ᱢᱟ ᱛᱟᱦᱞᱮ ᱛᱤᱦᱤᱧ ᱜᱷᱟᱹᱲᱤᱡ ᱫᱚ